ᱥᱤᱢ ᱜᱮᱰᱮ ᱟᱹᱥᱩᱞ ᱡᱟᱦᱟᱸ ᱜᱮᱵᱚᱱ ᱟᱹᱥᱩᱞᱮᱫ ᱠᱚᱣᱟ ᱢᱮᱱᱠᱷᱟᱱ ᱟᱹᱥᱩᱞ ᱜᱤᱰᱤᱵᱚᱱ ᱟᱹᱥᱩᱞᱮᱫ ᱠᱚᱣᱟ ᱩᱱᱠᱩ ᱡᱟᱦᱟᱸ ᱡᱚᱢ ᱠᱟᱛᱷᱟ ᱚᱱᱟ ᱡᱚᱢ ᱦᱚᱸ ᱵᱟᱵᱚᱱ ᱠᱩᱲᱟᱣ ᱫᱟᱲᱮᱭᱟᱠᱚ ᱠᱟᱱᱟ ᱟᱨ ᱡᱟᱦᱟᱱᱟᱜ ᱜᱮᱠᱚ ᱡᱚᱢᱮᱫ ᱠᱷᱟᱱ ᱚᱱᱟᱛᱮ ᱨᱳᱜᱽ ᱟᱡᱟᱨ ᱵᱮᱢᱟᱨ ᱵᱟᱹᱲᱛᱤ ᱦᱤᱡᱩᱜ ᱠᱟᱱᱟ ᱟᱫᱚ ᱚᱱᱟ ᱨᱳᱜ ᱟᱡᱟᱨ ᱵᱮᱢᱟᱨ ᱠᱷᱚᱱ ᱵᱟᱧᱪᱟᱣ ᱞᱟᱹᱜᱤᱫ ᱛᱮᱠᱷᱟᱱ ᱟᱠᱚᱣᱟᱜ ᱞᱮᱠᱟᱱ ᱡᱚᱢ ᱟᱠᱚᱣᱟᱜ ᱞᱮᱠᱟᱱ ᱛᱟᱦᱮᱱ ᱴᱷᱟᱶ ᱥᱟᱯᱷᱟ ᱥᱩᱛᱨᱟᱹ ᱛᱟᱦᱮᱱ ᱫᱚᱨᱠᱟᱨ ᱟᱨ ᱚᱱᱟ ᱠᱷᱟᱱ ᱴᱷᱤᱠ ᱠᱚ ᱛᱟᱦᱮᱱᱟ ᱟᱨ ᱜᱮᱰᱮ ᱠᱚ ᱡᱟᱦᱟᱸ ᱟᱵᱚᱵᱚᱱ ᱟᱹᱥᱩᱞᱮᱫ ᱠᱚᱣᱟ ᱩᱱᱠᱩ ᱵᱟᱲᱜᱮ ᱥᱮᱫ ᱨᱮ ᱪᱮᱫ ᱠᱷᱟᱹᱛᱤᱨ ᱠᱚ ᱟᱹᱥᱩᱞ ᱠᱚᱣᱟ ᱩᱱᱠᱩ ᱫᱚ ᱠᱟᱹᱴᱤᱡ ᱠᱚ ᱚᱸᱡᱽᱨᱟ ᱱᱮᱪᱨᱟ ᱫᱷᱟᱨᱟ ᱜᱮᱭᱟ ᱟᱫᱚ ᱚᱱᱟᱛᱮ ᱩᱱᱠᱩ ᱫᱚ ᱡᱩᱫᱟᱹ ᱜᱮᱠᱚ ᱫᱚᱦᱚ ᱠᱟᱠᱚᱣᱟ ᱟᱨ ᱩᱱᱠᱩ ᱦᱚᱸ ᱟᱹᱰᱤ ᱡᱚᱛᱚᱱ ᱞᱮᱠᱚ ᱮᱱᱟᱝ ᱟᱨ ᱵᱟᱝᱠᱷᱟᱱ ᱫᱚ ᱚᱱᱟ ᱨᱮᱭᱟᱜ ᱯᱷᱟᱭᱫᱟ ᱟᱵᱚ ᱵᱟᱝᱵᱚᱱ ᱧᱟᱢ ᱫᱟᱲᱮᱭᱟᱜᱼᱟ ᱪᱮᱫᱟᱜ ᱥᱮ ᱩᱱᱠᱩ ᱟᱵᱚᱵᱚᱱ ᱪᱟᱥ ᱟᱠᱟᱫ ᱠᱚᱣᱟ ᱢᱮᱱᱫᱚ ᱚᱱᱟ ᱯᱷᱚᱥᱚᱞ ᱟᱵᱚ ᱩᱴᱷᱟᱹᱣ ᱦᱟᱹᱨᱤᱡ ᱫᱚ ᱩᱱᱠᱩᱣᱟᱜ ᱯᱟᱪᱷᱞᱟᱹᱨᱮ ᱩᱱᱠᱩᱣᱟᱜ ᱛᱚᱸᱜᱮ ᱨᱮ ᱩᱱᱠᱩ ᱡᱚᱜᱟᱣ ᱡᱚᱛᱚᱱ ᱨᱮ ᱟᱵᱚ ᱛᱟᱦᱮᱱ ᱦᱩᱭᱟᱵᱚᱱ ᱜᱮᱭᱟ ᱟᱨ ᱱᱚᱝᱠᱟ ᱟᱞᱮᱢᱟ ᱟᱹᱰᱤ ᱵᱟᱹᱲᱛᱤ ᱰᱷᱮᱨ ᱢᱟ ᱵᱟᱞᱮ ᱫᱚᱦᱚ ᱟᱠᱟᱫ ᱠᱚᱣᱟ ᱛᱚ ᱡᱟᱦᱳᱠ ᱡᱟᱦᱟᱸ ᱛᱤᱱᱟᱹᱜ ᱡᱟᱦᱟᱸᱭ ᱥᱟᱢᱵᱲᱟᱣ ᱠᱚᱣᱟᱭ ᱤᱱᱟᱹᱜ ᱫᱷᱟᱨᱟᱜᱮ ᱫᱚᱦᱚᱢᱟᱭ ᱫᱚᱦᱚ ᱠᱚᱣᱟ ᱚᱱᱟ ᱢᱮᱱᱛᱮ ᱟᱹᱞᱤᱧ ᱤᱭᱩᱴᱩᱵᱽ ᱠᱚᱨᱮ ᱥᱮ ᱡᱟᱦᱟᱱᱟᱜ ᱠᱚᱨᱮ ᱫᱚ ᱟᱹᱞᱤᱧᱟᱜ ᱜᱮᱰᱮ ᱟᱹᱥᱩᱞ ᱵᱟᱵᱚᱫᱼᱛᱮ ᱵᱟᱹᱞᱤᱧ ᱯᱟᱥᱱᱟᱣ ᱥᱚᱫᱚᱨ ᱟᱠᱟᱫᱟ ᱟᱫᱚ ᱟᱹᱞᱤᱧ ᱡᱟᱦᱳᱠ ᱡᱟᱦᱟᱸ ᱛᱤᱱᱟᱹᱜ ᱞᱤᱧ ᱫᱟᱲᱮᱭᱟᱜᱼᱟ ᱤᱱᱟᱹᱜ ᱫᱚ ᱢᱮᱱᱟᱜ ᱠᱚᱣᱟ ᱟᱨ ᱵᱟᱹᱲᱤ ᱡᱚᱛᱚᱱ ᱵᱟᱹᱲᱤ ᱵᱷᱟᱜᱮ ᱨᱮᱜᱮᱞᱤᱧ ᱫᱚᱦᱚ ᱟᱠᱟᱫ ᱠᱚᱣᱟ ᱡᱟᱦᱳᱠ ᱨᱳᱜᱽ ᱟᱡᱟᱨ ᱵᱮᱢᱟᱨ ᱠᱷᱚᱱᱟᱜ ᱵᱟᱧᱪᱟᱣ ᱠᱟᱛᱮᱫ ᱟᱨ ᱟᱹᱞᱤᱧ ᱦᱚᱸ ᱢᱤᱫ ᱯᱚᱭᱥᱟ ᱚᱸᱰᱮ ᱠᱷᱚᱱᱞᱤᱧ ᱟᱨᱡᱟᱣᱟ ᱢᱮᱱᱛᱮ ᱟᱹᱞᱤᱧᱟᱜ ᱟᱥᱟ ᱟᱸᱥ ᱦᱟᱸ ᱢᱮᱱᱟᱜᱼᱟ ᱚᱱᱟ ᱥᱟᱶᱛᱮ ᱡᱟᱦᱟᱸᱭ ᱠᱚ ᱞᱟᱹᱠᱛᱤᱜᱼᱟ ᱩᱱᱠᱩ ᱠᱚᱦᱚᱸ ᱵᱟᱲᱟᱭ ᱫᱟᱲᱮᱭᱟᱜ ᱠᱷᱟᱱ ᱠᱚ ᱟᱹᱞᱤᱧ ᱴᱷᱮᱱ ᱠᱷᱚᱱ ᱠᱚ ᱤᱫᱤ ᱫᱟᱲᱮᱭᱟ ᱠᱚ ᱠᱟᱱᱟ